ᱟᱵᱚ ᱥᱟᱶᱛᱟ ᱥᱚᱢᱟᱡᱽ ᱨᱮᱭᱟᱜ ᱮᱱᱮᱡ ᱥᱮᱨᱮᱧ ᱨᱮᱭᱟᱜ ᱪᱮᱛᱟᱱ ᱨᱮᱭᱟᱜ ᱟᱹᱫᱷᱩᱱᱤᱠᱚᱛᱟ ᱟᱹᱰᱤ ᱜᱟᱱᱜᱮ ᱮᱥᱮᱨ ᱯᱟᱲᱟᱣ ᱟᱠᱟᱱᱟ ᱥᱮᱫᱟᱭ ᱫᱚᱠᱚ ᱮᱱᱮᱡ ᱟᱫ ᱟᱵᱚ ᱥᱟᱶᱛᱟ ᱮᱱᱮᱡ ᱠᱚᱨᱮ ᱟᱵᱚᱣᱟᱜ ᱟᱹᱨᱤᱪᱟᱹᱞᱤ ᱵᱟᱝᱠᱷᱟᱱ ᱟᱵᱚᱣᱟᱜ ᱦᱚᱨᱚᱜ ᱵᱟᱸᱫᱮ ᱛᱮᱵᱚᱱ ᱮᱱᱮᱡᱟ ᱟᱨ ᱛᱩᱢᱫᱟᱜ ᱴᱟᱢᱟᱠ ᱠᱚ ᱮᱢᱟᱱ ᱠᱚ ᱛᱮᱵᱚᱱ ᱮᱱᱮᱡᱼᱟ ᱞᱮᱠᱤᱱ ᱱᱟᱦᱟᱜᱼᱟᱜ ᱮᱱᱮᱡ ᱥᱮᱨᱮᱧ ᱨᱮᱫᱚ ᱟᱹᱫᱷᱩᱱᱤᱠᱚᱛᱟ ᱡᱟᱦᱟᱸ ᱠᱚ ᱢᱮᱛᱟᱜ ᱠᱟᱱᱟ ᱚᱱᱟ ᱵᱚᱞᱚ ᱟᱠᱟᱱᱟ ᱚᱱᱟᱫᱚ ᱰᱤᱡᱮ ᱵᱚᱠᱥ ᱠᱚᱛᱮ ᱠᱚ ᱮᱱᱮᱡᱼᱟ ᱟᱨ ᱴᱨᱮᱰᱤᱥᱚᱱᱟᱞ ᱰᱨᱮᱥ ᱡᱟᱦᱟᱸ ᱠᱚ ᱢᱮᱛᱟᱜ ᱠᱟᱱᱟ ᱟᱵᱚ ᱥᱟᱶᱛᱟ ᱨᱮᱱᱟᱜ ᱥᱚᱢᱟᱡᱽ ᱠᱚ ᱮᱱᱮᱡ ᱚᱱᱟ ᱦᱚᱨᱚᱜ ᱵᱟᱸᱫᱮ ᱠᱚᱦᱚᱸ ᱠᱚ ᱵᱚᱫᱚᱞ ᱪᱟᱵᱟ ᱤᱫᱤᱭᱮᱜᱼᱟ ᱚᱱᱟᱛᱮ ᱱᱚᱣᱟ ᱠᱚ ᱵᱚᱫᱚᱞ ᱫᱚ ᱵᱟᱝ ᱞᱟᱹᱠᱛᱤᱭᱟ ᱱᱚᱣᱟ ᱠᱚ ᱟᱵᱚ ᱥᱮᱫᱟᱭ ᱞᱮᱠᱟ ᱮᱱᱮᱡ ᱥᱮᱨᱮᱧ ᱜᱮ ᱛᱟᱵᱚᱱ ᱱᱟᱯᱟᱭᱚᱜᱼᱟ